ᱤᱧᱟᱹᱜ ᱧᱩᱛᱩᱢᱫᱚ ᱦᱩᱭᱩᱜᱚ ᱠᱟᱱᱟ ᱚᱵᱷᱤᱡᱤᱛ ᱦᱮᱢᱵᱽᱨᱚᱢ ᱤᱧᱫᱚ ᱟᱛᱳ ᱨᱟᱹᱱᱤᱯᱩᱨ ᱠᱷᱚᱡᱤᱧ ᱢᱮᱱᱮᱫᱼᱟ ᱯᱳᱭᱞᱳ ᱵᱟᱨᱫᱤᱱ ᱞᱟᱦᱟ ᱤᱧ ᱚᱱᱞᱟᱭᱤᱱᱛᱮ ᱡᱚᱢᱟᱜ ᱡᱟᱦᱟᱸᱫᱚ ᱠᱚ ᱢᱮᱛᱟᱜ ᱠᱟᱱᱟ ᱵᱤᱨᱤᱭᱟᱱᱤᱧ ᱚᱰᱟᱨᱞᱮᱫᱼᱟ ᱢᱮᱱᱠᱷᱟᱱ ᱡᱚᱠᱷᱚᱱ ᱰᱮᱞᱤᱵᱷᱟᱨᱤ ᱵᱚᱭ ᱤᱧ ᱡᱟᱦᱟᱸᱴᱟᱜ ᱡᱚᱢᱟᱜᱤᱧ ᱚᱰᱟᱨᱞᱮᱫᱼᱟ ᱚᱱᱟ ᱡᱚᱢᱟᱜ ᱡᱚᱠᱷᱚᱱᱮ ᱟᱹᱜᱩᱣᱟᱫᱤᱧᱟ ᱛᱚᱠᱷᱚᱱ ᱡᱟᱦᱟᱸ ᱵᱚᱠᱥ ᱢᱮᱱᱟᱜᱼᱟ ᱚᱱᱟ ᱳᱯᱮᱱ ᱠᱟᱛᱮᱫᱤᱧ ᱧᱮᱞᱮᱫᱼᱟ ᱛᱚᱠᱷᱚᱱᱫᱚ ᱤᱧ ᱡᱟᱦᱟᱸᱴᱟᱜ ᱚᱰᱟᱨᱤᱧ ᱚᱰᱟᱨ ᱞᱮᱫᱟ ᱚᱱᱟᱫᱚ ᱵᱟᱝ ᱠᱟᱱᱟ ᱤᱧ ᱚᱰᱟᱨᱞᱮᱫᱼᱟ ᱵᱤᱨᱤᱭᱟᱱᱤ ᱡᱟᱦᱟᱸᱫᱚ ᱦᱮᱡᱟᱠᱱᱟ ᱤᱧᱴᱷᱮᱡ ᱵᱟᱨᱜᱟᱨ ᱛᱳ ᱚᱱᱟ ᱠᱷᱟᱹᱛᱤᱨ ᱛᱮᱜᱮᱤᱧ ᱢᱤᱫᱼᱵᱟᱨᱭᱟ ᱠᱟᱛᱷᱟᱧ ᱢᱮᱱᱮᱫᱼᱟ ᱡᱟᱦᱟᱸ ᱡᱚᱢᱟᱜᱤᱧ ᱚᱰᱟᱨ ᱞᱮᱫᱟ ᱚᱱᱟᱫᱚ ᱡᱚᱠᱷᱚᱱ ᱤᱧᱟᱹᱜ ᱵᱟᱝ ᱦᱩᱭᱠᱟᱱᱟ ᱵᱟ ᱵᱟᱝ ᱦᱮᱡᱟᱠᱟᱱᱟ ᱛᱚ ᱚᱱᱟ ᱠᱷᱧᱟᱹᱛᱤᱨ ᱛᱮᱜᱮ ᱤᱧ ᱢᱤᱫᱴᱮᱡ ᱨᱮᱥᱴᱩᱨᱮᱱᱴ ᱡᱟᱦᱟᱸᱭ ᱫᱚ ᱚᱱᱟᱨ ᱥᱮ ᱢᱟᱹᱞᱤᱠ ᱢᱮᱱᱟᱭᱟ ᱩᱱᱤ ᱢᱤᱫᱴᱮᱡ ᱠᱟᱛᱷᱟᱧ ᱢᱮᱛᱟᱭ ᱠᱟᱱᱟ ᱡᱮ ᱤᱧ ᱡᱟᱦᱟᱸ ᱡᱚᱢᱟᱜᱤᱧ ᱚᱰᱟᱨ ᱞᱮᱫᱟ ᱥᱮ ᱡᱟᱦᱟᱸ ᱡᱚᱢᱟᱜ ᱞᱟᱹᱜᱤᱫ ᱤᱧ ᱯᱟᱭᱥᱟᱧ ᱮᱢᱞᱮᱫᱼᱟ ᱚᱱᱟ ᱡᱚᱢᱟᱜ ᱥᱮ ᱵᱟᱝ ᱦᱮᱡᱞᱮᱱᱟ ᱛᱳ ᱚᱱᱟ ᱠᱷᱟᱹᱛᱤᱨ ᱛᱮᱜᱮ ᱤᱧ ᱢᱤᱫᱴᱮᱡ ᱠᱟᱛᱷᱟᱧ ᱢᱮᱱᱮᱫᱼᱟ ᱡᱮ ᱤᱧ ᱡᱟᱦᱟᱸ ᱡᱚᱢᱟᱜ ᱞᱟᱹᱜᱤᱫᱤᱧ ᱯᱟᱭᱥᱟᱧ ᱮᱢᱟᱠᱟᱫ ᱚᱱᱟ ᱯᱟᱭᱥᱟ ᱨᱩᱣᱟᱹᱲ ᱥᱮ ᱢᱤᱫᱴᱮᱡᱤᱧ ᱟᱥᱚᱜ ᱠᱟᱱᱟ ᱡᱮ ᱯᱟᱭᱥᱟ ᱵᱟᱝᱠᱷᱟᱱ ᱤᱧ ᱡᱟᱦᱟᱸᱴᱟᱜ ᱡᱚᱢᱟᱜᱤᱧ ᱚᱰᱟᱨ ᱞᱮᱫᱼᱟ ᱚᱱᱟᱴᱟᱜ ᱜᱮ ᱟᱹᱜᱩᱣᱟᱹᱧ ᱯᱮ ᱟᱨ ᱵᱟᱝᱠᱷᱟᱡ ᱫᱚ ᱡᱟᱦᱟᱸᱴᱟᱜ ᱡᱮᱦᱮᱛᱩ ᱡᱚᱢᱟᱜ ᱵᱟᱝ ᱦᱮᱡᱞᱮᱱᱟ ᱚᱱᱟ ᱠᱷᱟᱹᱛᱤᱨᱛᱮ ᱡᱚᱢᱟᱜ ᱵᱟᱠᱷᱟᱡ ᱡᱮᱠᱳᱱᱳ ᱢᱤᱫᱴᱮᱱ ᱯᱟᱭᱥᱟ ᱨᱤᱴᱟᱨᱱᱤᱧ ᱠᱷᱚᱡᱚᱜ ᱠᱟᱱᱟ ᱚᱱᱟᱜᱮ ᱤᱧᱟᱹᱜ ᱢᱮᱱ ᱨᱮᱭᱟᱜ ᱠᱟᱛᱷᱟᱫᱚ